ᱱᱤᱦᱟᱹᱛᱜᱮ ᱛᱟᱦᱮᱱ ᱫᱚᱨᱠᱟᱨ ᱤᱱᱟᱹ ᱯᱚᱨᱮ ᱦᱩᱭᱩᱜ ᱠᱟᱱᱟ ᱤᱧᱴᱷᱮᱱ ᱠᱟᱹᱣᱰᱤᱦᱚᱸ ᱛᱟᱦᱮᱱ ᱢᱟ ᱰᱷᱮᱨᱧᱚᱜ ᱥᱟᱺᱜᱤᱧ ᱪᱟᱞᱟᱜ ᱞᱟᱹᱜᱤᱫᱛᱮ ᱤᱱᱟᱹ ᱯᱚᱨᱮ ᱜᱟᱹᱰᱤ ᱨᱮᱱᱟᱜ

ᱤᱧᱟᱹᱜ ᱥᱟᱹᱭᱤᱰ ᱛᱮᱜᱤᱧ ᱪᱟᱞᱟᱜ ᱢᱟ ᱤᱱᱟᱹ ᱯᱚᱨᱮ ᱤᱧ ᱜᱟᱹᱰᱤᱦᱚᱸ ᱵᱮᱥ ᱞᱮᱠᱟ ᱛᱟᱦᱮᱸ ᱵᱮᱥ ᱛᱟᱦᱮᱸ ᱫᱚᱨᱠᱟᱨ ᱜᱟᱹᱰᱤᱦᱚᱸ ᱟᱨ ᱤᱧᱦᱚᱸ ᱢᱟᱱᱮ ᱜᱟᱹᱰᱤ ᱵᱮᱥ

ᱟᱨ ᱤᱧ ᱴᱷᱮᱱ ᱥᱟᱺᱜᱤᱧ ᱪᱟᱞᱟᱜ ᱞᱟᱹᱜᱤᱫ ᱤᱧᱴᱷᱮᱱ ᱢᱟᱱᱮ ᱤᱧᱟᱹᱜ ᱡᱚᱢ ᱞᱟᱹᱜᱤᱫ ᱦᱚᱸ ᱤᱧᱴᱷᱮᱱ ᱛᱟᱦᱮᱸ ᱫᱚᱨᱠᱟᱨ ᱡᱮᱢᱚᱱ ᱡᱟᱦᱟᱸᱨᱮ ᱩᱱᱟᱹᱜ ᱥᱟᱹᱜᱤᱧ ᱪᱟᱞᱟᱣᱮᱱᱟᱢ ᱡᱟᱦᱟᱸᱨᱮᱢ ᱛᱤᱸᱜᱩᱭᱮᱱᱟ ᱮᱢᱟ ᱞᱮᱭᱟ ᱫᱟᱜ ᱮᱢ ᱤᱫᱤ ᱠᱟᱜᱼᱟ ᱮᱱᱠᱷᱟᱱ ᱫᱟᱜ ᱛᱮᱛᱟᱝ ᱢᱮᱠᱷᱟᱱ ᱫᱟᱜᱦᱚᱸᱢ ᱧᱩᱭᱟ ᱡᱟᱦᱟᱱᱟᱜ ᱨᱮᱸᱜᱮᱡ ᱢᱮᱭᱟ ᱚᱱᱟᱦᱚᱸᱢ ᱡᱚᱢᱟ ᱟᱨ ᱡᱤᱨᱟᱹᱣ ᱵᱟᱲᱟ ᱠᱟᱛᱮᱫ ᱟᱨᱦᱚᱸ ᱦᱟᱱᱛᱮ ᱥᱟᱺᱜᱤᱧᱮᱢ ᱪᱟᱞᱟᱜᱼᱟ ᱟᱨ ᱱᱚᱣᱟᱠᱚ ᱱᱚᱣᱟ ᱠᱚᱫᱚ ᱤᱫᱤ ᱱᱤᱦᱟᱹᱛᱜᱮ ᱫᱚᱨᱠᱟᱨ ᱜᱮᱭᱟ ᱟᱨ ᱥᱟᱺᱜᱤᱧ ᱪᱟᱞᱟᱜ ᱞᱟᱹᱜᱤᱫ ᱥᱟᱺᱜᱤᱧ ᱪᱟᱞᱟᱜ ᱞᱟᱹᱜᱤᱫ ᱢᱟ ᱮᱠ ᱛᱚ ᱡᱟᱦᱟᱸᱨᱮᱢ ᱡᱤᱨᱟᱹᱜᱼᱟ ᱡᱟᱦᱟᱸᱨᱮ ᱡᱤᱨᱟᱹᱣ ᱥᱟᱱᱟᱢᱟ ᱚᱸᱰᱮᱢ ᱡᱤᱨᱟᱹᱜᱼᱟ ᱚᱱᱟᱞᱤᱭᱮ ᱟᱢ ᱴᱷᱮᱱ ᱡᱚᱢᱟᱜ ᱵᱟᱭ ᱛᱟᱦᱮᱱᱟ ᱮᱱᱠᱷᱟᱱ ᱥᱮ ᱫᱟᱜ ᱵᱟᱭ ᱛᱟᱦᱮᱱᱟ ᱮᱱᱠᱷᱟᱱ ᱪᱮᱫ ᱮᱢ ᱧᱩᱭᱟ ᱥᱮ ᱪᱮᱫ ᱮᱢ ᱡᱚᱢᱟ ᱚᱱᱟᱞᱤᱭᱮ ᱚᱱᱛᱮ ᱠᱤ ᱵᱟᱡᱟᱨᱜᱮ ᱵᱟᱹᱱᱩᱜ ᱥᱮ ᱱᱚᱝᱠᱟ ᱰᱤᱦᱟᱹᱛ ᱜᱮᱭᱟ ᱮᱠ ᱛᱚ ᱫᱚᱠᱟᱱᱦᱚᱸ ᱵᱟᱢ ᱧᱟᱢᱟ ᱮᱱᱠᱷᱟᱱ ᱪᱮᱫᱮᱢ ᱡᱚᱢᱟ ᱮᱱᱠᱷᱟᱱ ᱚᱱᱟ ᱞᱟᱹᱜᱤᱫ ᱛᱮ ᱢᱟᱱᱮ ᱟᱢᱴᱷᱮᱱ ᱫᱚ ᱢᱟᱱᱮ ᱥᱟᱺᱜᱤᱧ ᱪᱟᱞᱟᱜ ᱞᱟᱹᱜᱤᱫ ᱫᱚ ᱫᱟᱜᱦᱚᱸ ᱛᱟᱦᱮᱸ ᱫᱚᱨᱠᱟᱨ ᱟᱨ ᱮᱠᱛᱚ ᱡᱚᱢᱟᱜᱦᱚᱸ ᱟᱨ ᱮᱠ ᱛᱚ ᱜᱟᱹᱰᱤᱦᱚᱸ ᱵᱮᱥ ᱞᱟᱜᱟᱜ